ᱟᱢ ᱡᱚᱠᱷᱚᱱ ᱮᱱᱮᱡᱛᱮ ᱦᱚᱲᱚᱜ ᱥᱟᱱᱟᱭᱮᱫ ᱢᱮᱭᱟ ᱮᱱᱠᱷᱟᱱ ᱫᱚ ᱟᱢ ᱫᱤᱱ ᱦᱤᱞᱳᱜ ᱢᱤᱫ ᱞᱮᱠᱟ ᱢᱤᱫ ᱢᱚᱱᱮᱛᱮ ᱥᱮᱛᱟᱜ ᱟᱨ ᱟᱹᱭᱩᱵ ᱫᱚ ᱠᱷᱟᱴᱟᱣᱛᱮ ᱦᱩᱭᱟᱢᱟ ᱦᱚᱲ ᱠᱚ ᱥᱟᱶᱛᱮᱢᱟᱢ ᱮᱱᱮᱡ ᱜᱮᱭᱟ ᱮᱱᱠᱷᱟᱱ ᱟᱢᱫᱚ ᱟᱢᱟᱜ ᱢᱚᱱᱮᱨᱮ ᱢᱤᱫᱴᱟᱝ ᱱᱚᱣᱟ ᱩᱭᱦᱟᱹᱨ ᱠᱟᱜ ᱢᱮ ᱤᱧᱫᱚ ᱱᱚᱣᱟ ᱮᱱᱮᱡ ᱛᱮᱜᱮ ᱜᱚᱴᱟ ᱫᱤᱥᱚᱢ ᱡᱮᱢᱚᱱᱤᱧ ᱫᱟᱬᱟᱭᱢᱟ ᱟᱨ ᱦᱚᱲ ᱠᱷᱚᱱ ᱵᱷᱟᱜᱮᱧ ᱮᱱᱮᱡᱟ ᱢᱮᱱᱛᱮ ᱟᱢᱟᱜ ᱢᱚᱱᱮ ᱨᱮ ᱫᱚᱦᱚ ᱠᱟᱜᱼᱟ ᱡᱟᱦᱟᱸ ᱨᱮᱜᱮ ᱯᱮ ᱪᱮᱫᱚᱜᱼᱟ ᱮᱱᱮᱡ ᱴᱷᱮᱱ ᱟᱢᱫᱚ ᱦᱚᱲ ᱥᱟᱶᱜᱮ ᱮᱱᱮᱡ ᱢᱮ ᱮᱠᱷᱟᱱ ᱟᱢᱟᱜ ᱢᱚᱱᱮ ᱨᱮᱫᱚ ᱢᱤᱫ ᱞᱮᱛᱟᱲ ᱜᱮ ᱩᱭᱦᱟᱹᱨ ᱫᱚᱦᱚ ᱠᱟᱜ ᱢᱮ ᱥᱮ ᱤᱧᱫᱚ ᱱᱟᱦᱟᱜ ᱱᱩᱠᱩ ᱠᱷᱚᱱ ᱫᱚ ᱥᱮᱬᱟᱜᱟᱹᱧ ᱟᱨ ᱦᱚᱲᱠᱚ ᱴᱷᱤᱠᱟᱹᱭᱤᱧ ᱢᱟ ᱚᱱᱠᱟ ᱮᱱᱮᱡ ᱢᱮ ᱮᱠᱷᱟᱱ ᱟᱢᱟᱜ ᱮᱱᱮᱡ ᱨᱮᱭᱟᱜ ᱦᱚᱨᱟ ᱦᱚᱸ ᱛᱟᱢ ᱵᱚᱫᱚᱞ ᱤᱫᱤᱭ ᱢᱮ ᱵᱟᱹᱭᱼᱵᱟᱹᱭᱛᱮ ᱡᱮ ᱛᱮᱦᱮᱧ ᱡᱩᱫᱤ ᱟᱢ ᱟᱛᱳᱨᱮᱱ ᱠᱚᱲᱟ ᱥᱟᱞᱟᱜ ᱮᱢ ᱮᱱᱮᱡ ᱠᱟᱱᱟ ᱜᱟᱯᱟ ᱫᱚ ᱯᱚᱧᱪᱟᱭᱮᱛ ᱨᱮᱱ ᱢᱮᱭᱟᱝ ᱫᱚ ᱨᱮᱱ ᱯᱷᱤᱨ ᱚᱱᱠᱟ ᱜᱮ ᱱᱟᱦᱟᱜ ᱯᱚᱱᱚᱛ ᱨᱮᱱ ᱯᱷᱤᱨ ᱚᱱᱠᱟ ᱜᱮ ᱫᱤᱥᱚᱢ ᱨᱮᱱ ᱯᱷᱤᱨ ᱟᱨᱦᱚᱸ ᱚᱱᱠᱟ ᱜᱮ ᱟᱹᱰᱤᱜᱟᱱ ᱦᱚᱲ ᱥᱟᱞᱟᱜ ᱮᱢ ᱮᱱᱮᱡ ᱤᱫᱤᱭᱟ ᱮᱱᱠᱷᱟᱱ ᱟᱢ ᱫᱚ ᱩᱭᱦᱟᱹᱨ ᱠᱟᱜ ᱢᱮ ᱤᱧᱫᱚ ᱢᱟᱱᱮ ᱢᱚᱱᱮ ᱠᱮᱴᱮᱡ ᱠᱟᱛᱮᱫ ᱟᱨᱵᱟᱝ ᱱᱚᱣᱟ ᱠᱷᱮᱞᱚᱸᱰ ᱵᱟᱝ ᱱᱚᱣᱟ ᱮᱱᱮᱡ ᱛᱮᱜᱮ ᱤᱧᱫᱚ ᱥᱮᱬᱟ ᱦᱚᱲᱚᱜᱼᱟ ᱢᱮᱱᱛᱮ ᱩᱭᱦᱟᱹᱨ ᱠᱚᱜᱢᱮ ᱤᱱᱟᱹᱜ ᱠᱷᱟᱱ ᱜᱮ ᱟᱢ ᱱᱤᱦᱟᱹᱛ ᱜᱮ ᱱᱟᱦᱟᱜ ᱢᱤᱫ ᱫᱤᱱ ᱵᱟᱝ ᱢᱤᱫ ᱫᱤᱱ ᱦᱤᱞᱳᱜ ᱮᱢ ᱧᱟᱢᱟ ᱟᱨᱵᱟᱝ ᱥᱚᱨᱠᱟᱨᱮ ᱴᱷᱤᱠᱟᱹᱢᱮᱭᱟ ᱮᱱᱠᱷᱟᱱ ᱟᱢ ᱚᱱᱟ ᱡᱟᱭᱜᱟᱛᱮᱢ ᱥᱮᱴᱮᱨ ᱫᱟᱲᱮᱭᱟᱜᱼᱟ ᱟᱨ ᱫᱤᱥᱚᱢ ᱡᱟᱠ ᱦᱚᱲᱠᱚ ᱵᱟᱰᱟᱭ ᱫᱟᱲᱮᱭᱟᱢᱟ ᱱᱚᱣᱟᱜᱮ ᱟᱢᱟᱜ ᱡᱤᱵᱚᱱ ᱨᱮᱱᱟᱜ ᱵᱟᱝ ᱡᱤᱣᱤ ᱨᱮᱱᱟᱜ ᱢᱤᱫᱴᱟᱝ ᱥᱟᱶᱟᱨᱟᱱ ᱡᱤᱵᱚᱱ ᱫᱚ ᱵᱮᱱᱟᱣ ᱢᱮᱭᱟ ᱟᱨ ᱱᱚᱣᱟ ᱛᱮᱜᱮ ᱦᱚᱲ ᱠᱚ ᱵᱟᱰᱟᱭ ᱫᱟᱲᱮᱭᱟᱢᱟ ᱟᱨ ᱱᱚᱰᱮ ᱠᱷᱚᱱ ᱜᱮ ᱟᱢᱟᱜ ᱡᱤᱵᱚᱱᱡᱟᱯᱚᱱ ᱦᱚᱸ ᱮᱦᱚᱵᱚᱜᱼᱟ